ᱤᱧᱟᱹᱜ ᱡᱤᱭᱚᱱ ᱨᱮ ᱡᱚᱥ ᱟᱨ ᱴᱟᱴᱣᱟᱥ ᱥᱮ ᱛᱮᱛᱟᱝ ᱫᱚ ᱢᱤᱫᱴᱮᱱ ᱜᱮ ᱡᱮ ᱤᱧ ᱴᱤᱪᱟᱨ ᱤᱧ ᱦᱩᱭᱩᱜᱼᱟ ᱴᱤᱪᱟᱨ ᱢᱮᱱ ᱛᱮᱫᱚ ᱤᱧ ᱫᱚ ᱢᱟᱪᱮᱛ ᱚᱱᱟᱦᱚᱸ ᱟᱵᱟᱨ ᱥᱟᱱᱛᱟᱲᱤ ᱢᱟᱪᱮᱫ ᱚᱱᱟᱛᱮ ᱤᱧ ᱠᱟᱹᱴᱤᱪ ᱠᱷᱚᱡ ᱜᱮ ᱢᱟᱱᱮ ᱠᱟᱹᱴᱤᱪ ᱵᱚᱞᱛᱮ ᱤᱧ ᱡᱚᱠᱷᱚᱱ ᱠᱮᱞᱟᱥ ᱮᱭᱤᱴ ᱨᱮ ᱤᱧ ᱯᱟᱲᱦᱟᱜᱼᱟ ᱩᱱ ᱠᱷᱚᱱᱜᱮ ᱟᱞᱮ ᱟᱹᱛᱩ ᱨᱮᱱ ᱢᱟᱹᱭ ᱢᱟᱹᱵᱩ ᱛᱟᱠᱚ ᱩᱱᱠᱩ ᱤᱧ ᱥᱟᱱᱛᱟᱲᱤ ᱪᱤᱠᱤ ᱚᱠᱠᱷᱚᱨ ᱚᱱᱟ ᱠᱚᱸᱧ ᱥᱮᱬᱟ ᱟᱠᱟᱫ ᱠᱚᱣᱟ ᱥᱟᱱᱛᱟᱲᱤ ᱯᱟᱹᱨᱥᱤᱧ ᱥᱮᱬᱟᱣᱟᱠᱟᱫ ᱠᱚᱣᱟ ᱟᱨ ᱱᱤᱛᱚᱜ ᱟᱹᱰᱤ ᱵᱷᱟᱜᱤᱧ ᱵᱩᱡᱟ ᱪᱟᱨ ᱯᱟᱸᱪ ᱵᱚᱪᱷᱚᱨ ᱯᱚᱨᱮᱧ ᱧᱮᱞ ᱮᱫ ᱠᱚᱣᱟ ᱱᱩᱠᱩ ᱜᱤᱫᱽᱨᱟᱹ ᱢᱟᱱᱮ ᱟᱹᱰᱤ ᱵᱷᱟᱜᱮ ᱠᱚ ᱟᱹᱰᱤ ᱯᱚᱨᱡᱟᱭ ᱵᱷᱟᱹᱜᱤ ᱯᱚᱨᱡᱟᱭ ᱨᱮᱠᱚ ᱮᱸᱜ ᱢᱮᱱᱟᱜ ᱠᱚᱣᱟ ᱵᱷᱟᱹᱜᱤ ᱠᱚ ᱯᱟᱲᱦᱟᱣ ᱫᱟᱲᱮᱭᱟᱜ ᱠᱟᱱᱟ ᱤᱧ ᱱᱤᱡᱮᱠᱮ ᱚᱱᱟ ᱞᱟᱹᱜᱤᱫ ᱟᱹᱰᱤ ᱯᱨᱟᱣᱩᱰᱜᱤᱧ ᱢᱚᱱᱮ ᱜᱮᱭᱟ ᱟᱹᱰᱤ ᱯᱨᱟᱣᱩᱰ ᱤᱧ ᱵᱩᱡᱷᱟᱹᱣ ᱜᱮᱭᱟ ᱟᱨ ᱤᱧ ᱥᱟᱱᱛᱟᱲᱤ ᱥᱟᱶᱛᱟ ᱵᱚᱞᱚ ᱥᱟᱱᱛᱟᱲᱤ ᱯᱟᱹᱨᱥᱤ ᱵᱚᱞᱚ ᱟᱹᱰᱤᱜᱮ ᱫᱚᱨᱚᱫ ᱛᱤᱧ ᱡᱮ ᱱᱚᱣᱟ ᱢᱤᱫᱫᱤᱱ ᱦᱟᱨᱟᱵᱩᱨᱩᱜ ᱢᱟ ᱟᱹᱰᱤ ᱵᱷᱟᱜᱮ ᱯᱚᱨᱡᱟᱭᱨᱮ ᱪᱟᱞᱟᱜ ᱛᱟᱵᱚᱱ ᱢᱟ ᱟᱹᱰᱤ ᱰᱮᱵᱷᱞᱚᱯᱷᱢᱮᱱᱴ ᱦᱩᱭᱩᱜ ᱢᱟ ᱚᱱᱟᱛᱮ ᱤᱧ ᱱᱤᱛᱚᱜ ᱠᱚᱞᱮᱡᱨᱤᱧ ᱯᱟᱲᱦᱟᱜ ᱠᱟᱱᱟ ᱥᱟᱱᱛᱟᱲᱤᱧ ᱚᱱᱟᱨᱥ ᱮᱫᱟ ᱟᱨ ᱱᱚᱶᱟ ᱥᱟᱱᱛᱟᱲᱤ ᱚᱱᱟᱨᱥ ᱠᱟᱛᱮᱫ ᱤᱧ ᱵᱷᱟᱜᱮ ᱰᱤᱜᱽᱨᱤᱧ ᱦᱟᱹᱥᱤᱞᱢᱟ ᱚᱱᱟ ᱢᱟᱧ ᱪᱟᱹᱭ ᱜᱮ ᱥᱟᱶᱛᱮ ᱟᱵᱚ ᱡᱟᱦᱟᱸ ᱥᱟᱱᱛᱟᱲᱤ ᱯᱟᱹᱨᱥᱤ ᱛᱟᱵᱚᱱ ᱚᱱᱟ ᱚᱱᱟ ᱞᱟᱹᱜᱤᱫᱛᱮ ᱡᱟᱦᱟᱸ ᱛᱤᱱᱟᱹᱜ ᱵᱟᱲᱟᱭ ᱞᱟᱹᱠᱛᱤ ᱛᱟᱵᱚᱱ ᱚᱱᱟ ᱠᱚᱧ ᱵᱟᱲᱟᱭ ᱫᱟᱲᱮᱭᱟᱜ ᱢᱟ ᱞᱟᱹᱭᱼᱞᱟᱠᱪᱟᱨ ᱟᱹᱨᱤᱪᱟᱞᱤ ᱚᱱᱟ ᱠᱚᱢᱟ ᱦᱮᱸᱜᱮ ᱥᱟᱶᱛᱮ ᱵᱷᱟᱹᱜᱤ ᱵᱷᱟᱹᱜᱤ ᱡᱤᱱᱤᱥ ᱡᱟᱦᱟᱸ ᱨᱤᱥᱟᱨᱪ ᱦᱳᱭᱛᱳ ᱰᱮᱵᱷᱞᱚᱯᱢᱮᱱᱴ ᱚᱱᱟ ᱠᱚᱸᱧ ᱠᱚᱨᱟᱣ ᱫᱟᱲᱮᱭᱟᱜ ᱢᱟ ᱟᱵᱚ ᱥᱟᱶᱛᱟ ᱞᱟᱹᱜᱤᱫ ᱵᱷᱟᱹᱜᱤ ᱠᱤᱪᱷᱩᱧ ᱫᱟᱲᱮᱭᱟᱜ ᱢᱟ ᱟᱨ ᱥᱟᱶᱛᱟ ᱨᱮᱱ ᱦᱚᱲᱠᱚᱸᱧ ᱵᱩᱡᱷᱟᱹᱣ ᱫᱟᱲᱮᱭᱟᱠᱚ ᱢᱟ ᱞᱟᱹᱭ ᱫᱟᱲᱮ ᱟᱠᱚ ᱢᱟ ᱥᱮᱪᱮᱫ ᱤᱧ ᱮᱢ ᱫᱟᱲᱮ ᱟᱠᱚ ᱢᱟ ᱥᱮᱪᱮᱫ ᱤᱧ ᱪᱟᱞ ᱫᱟᱲᱮ ᱟᱠᱚ ᱢᱟ ᱪᱤᱠᱤᱧ ᱥᱮᱬᱟ ᱫᱟᱲᱮ ᱟᱠᱚ ᱢᱟ ᱟᱹᱰᱤ ᱵᱷᱟᱹᱜᱤ ᱯᱚᱨᱡᱟᱭᱨᱮ ᱱᱤᱛᱚᱜ ᱢᱮᱱᱟᱜ ᱵᱚᱱᱟ ᱡᱮ ᱡᱚᱛᱚ ᱦᱚᱲᱟᱜ ᱟᱹᱛᱩ ᱚᱲᱟᱜ ᱨᱮ ᱪᱤᱠᱤ ᱵᱚ ᱥᱮᱲᱟᱭᱮᱫᱟ ᱟᱹᱰᱤ ᱱᱤᱛᱚᱜ ᱰᱮᱵᱷᱞᱚᱯᱢᱮᱱᱴ ᱦᱩᱭᱩᱜ ᱠᱟᱱ ᱛᱟᱵᱳᱱᱟ ᱯᱚᱨᱚᱵᱚᱨᱛᱤᱠᱟᱨ ᱨᱮ ᱚᱱᱠᱟ ᱜᱮ ᱡᱮᱢᱚᱱ ᱟᱨᱚ ᱵᱷᱟᱹᱜᱤ ᱯᱚᱨᱡᱟᱭᱨᱮ ᱟᱵᱚ ᱥᱟᱱᱛᱟᱲᱤ ᱯᱟᱹᱨᱥᱤ ᱪᱟᱞᱟᱜ ᱢᱟ ᱥᱮ ᱟᱹᱰᱤ ᱵᱷᱟᱜᱮ ᱯᱚᱨᱡᱟᱭ ᱵᱚ ᱤᱫᱤ ᱫᱟᱲᱮᱭᱟᱜ ᱢᱟ ᱛᱟᱦᱞᱮ ᱟᱹᱰᱤ ᱟᱵᱚᱜᱮ ᱵᱷᱟᱹᱜᱤ ᱥᱟᱱᱛᱟᱲ ᱦᱩᱭ ᱠᱟᱛᱮᱫ ᱥᱟᱱᱛᱟᱲᱟᱜ ᱯᱟᱹᱨᱥᱤᱢ ᱰᱮᱵᱷᱞᱚᱯᱢᱮᱱᱴ ᱼᱟ ᱥᱮ ᱟᱹᱰᱤ ᱵᱷᱟᱹᱜᱤ ᱠᱟᱹᱢᱤ ᱠᱟᱱᱟ ᱟᱨ ᱥᱟᱶᱛᱮ ᱮᱸᱜ ᱢᱤᱫᱴᱮᱱ ᱟᱥ ᱛᱚ ᱴᱟᱴᱣᱟᱥ ᱛ ᱛᱟᱦᱮᱸᱱ ᱛᱟᱵᱚᱱ ᱜᱮᱭᱟ ᱢᱟᱹᱱᱢᱤᱭᱟᱜ ᱫᱚ ᱚᱱᱟᱜᱮ ᱤᱧᱟᱹᱜ ᱫᱚ ᱚᱱᱟ ᱜᱮᱛᱤᱧ ᱡᱮ ᱢᱤᱫᱫᱤᱱ ᱴᱤᱪᱟᱨᱥ ᱥᱮ ᱢᱟᱪᱮᱫ ᱤᱧ ᱦᱩᱭᱩᱜᱼᱟ ᱚᱱᱟᱦᱚᱸ ᱥᱟᱱᱛᱟᱲᱤ ᱨᱤᱱᱤᱪ ᱟᱨ ᱚᱱᱟ ᱜᱮᱛᱤᱧ